ᱟᱵᱚ ᱥᱟᱱᱛᱟᱲ ᱠᱚᱣᱟᱜ ᱫᱷᱚᱨᱚᱢ ᱴᱷᱟᱶ ᱫᱚ ᱦᱩᱭᱩᱜ ᱠᱟᱱᱟ ᱡᱟᱦᱮᱨ ᱛᱷᱟᱱ ᱟᱨ ᱢᱟᱺᱡᱷᱤ ᱛᱷᱟᱱ ᱡᱟᱦᱮᱨ ᱛᱷᱟᱱ ᱨᱮᱫᱚ ᱵᱚᱱ ᱵᱚᱸᱜᱟᱼᱵᱩᱨᱩᱜᱼᱟ ᱡᱮᱢᱚᱱ ᱢᱟᱨᱟᱝ ᱵᱩᱨᱩ ᱵᱚᱱ ᱯᱩᱡᱟᱹ ᱟᱭᱟ ᱚᱰᱮ ᱢᱟᱜ ᱢᱚᱬᱮ ᱟᱵᱚᱱ ᱵᱟᱦᱟ ᱮᱱᱮᱡ ᱦᱚᱸ ᱚᱰᱮ ᱜᱮᱵᱚᱱ ᱥᱟᱯᱲᱟᱣᱟ ᱟᱨ ᱢᱟᱺᱡᱷᱤ ᱛᱷᱟᱱ ᱨᱮᱫᱚ ᱥᱚᱦᱚᱨᱟᱭ ᱢᱟᱜ ᱢᱚᱬᱮ ᱱᱚᱣᱟ ᱠᱚ ᱵᱚᱱ ᱮᱱᱮᱡᱟ ᱞᱟᱠᱪᱟᱨ ᱟᱠᱷᱲᱟ ᱦᱚᱸ ᱚᱰᱮᱜᱮ ᱥᱟᱯᱲᱟᱣ ᱦᱩᱭᱩᱜᱼᱟ ᱟᱨ ᱟᱹᱛᱩ ᱨᱮ ᱱᱟᱣᱟ ᱵᱟᱹᱦᱩ ᱡᱟᱣᱟᱭ ᱠᱤᱱ ᱥᱮᱴᱮᱨ ᱞᱮᱱᱠᱷᱟᱱ ᱚᱱᱟ ᱢᱟᱺᱡᱷᱤ ᱛᱷᱟᱱ ᱨᱮᱜᱮ ᱠᱤᱱ ᱜᱚᱸᱰ ᱡᱚᱦᱟᱨ ᱦᱚᱴᱚ ᱠᱟᱜᱼᱟ ᱟᱨ ᱪᱟᱸᱫᱳ ᱵᱚᱸᱜᱟ ᱴᱷᱮᱱ ᱟᱹᱥᱤᱥ ᱠᱤᱱ ᱦᱟᱛᱟᱣᱟ ᱥᱩᱠᱛᱮ ᱡᱤᱭᱚᱱ ᱠᱷᱟᱸᱱᱰᱟᱣ ᱞᱟᱹᱜᱤᱫ